ᱥᱟᱱᱛᱟᱲᱤ ᱯᱟᱹᱨᱥᱤ ᱫᱚ ᱮᱴᱟᱜ ᱯᱟᱹᱨᱥᱤ ᱨᱮ ᱩᱛᱢᱟᱹ ᱨᱮ ᱯᱟᱲᱟᱣ ᱠᱟᱱᱟ ᱞᱮᱠᱟ ᱥᱟᱱᱛᱟᱞᱤ ᱛᱮ ᱨᱚᱲ ᱮᱫᱟᱠᱚ ᱚᱞᱚᱜ ᱯᱟᱲᱦᱟᱜ ᱠᱟᱱᱟ ᱠᱚ ᱚᱱᱠᱟ ᱠᱟᱛᱮᱫ ᱜᱮ ᱟᱠᱚᱣᱟᱜ ᱯᱟᱹᱨᱥᱤ ᱨᱮ ᱮᱥᱮᱨ ᱯᱟᱲᱟᱜ ᱠᱟᱱᱟ ᱪᱮᱫ ᱞᱮᱠᱟ ᱥᱩᱨᱼᱥᱩᱯᱩᱨ ᱴᱚᱞᱟ ᱨᱮ ᱮᱴᱟᱜ ᱯᱟᱹᱨᱥᱤ ᱨᱮᱱ ᱦᱚᱲ ᱥᱟᱱᱛᱟᱲ ᱴᱚᱞᱟ ᱨᱮ ᱦᱮᱡ ᱠᱟᱛᱮ ᱟᱠᱚ ᱥᱟᱱᱛᱟᱲᱤ ᱨᱚᱲ ᱠᱚ ᱥᱮᱬᱟᱭᱮᱫᱟ ᱟᱨ ᱠᱚ ᱠᱷᱚᱡᱚᱜ ᱠᱟᱱᱟ ᱥᱟᱱᱛᱟᱞᱤ ᱛᱮ ᱚᱞᱚᱜ ᱯᱟᱲᱦᱟᱜ ᱱᱚᱝᱠᱟ ᱠᱟᱛᱮ ᱜᱮ ᱟᱠᱚᱣᱟᱜ ᱯᱟᱹᱨᱥᱤ ᱫᱚ ᱮᱥᱮᱨ ᱯᱟᱲᱟᱜ ᱠᱟᱱᱟ ᱟᱨ ᱥᱟᱱᱛᱟᱲᱤ ᱯᱟᱹᱨᱥᱤ ᱞᱟᱦᱟ ᱥᱮᱫ ᱪᱟᱞᱟᱜ ᱠᱟᱱᱟ